ᱦᱮᱸ ᱛᱤᱭᱟᱹᱜ ᱮᱱᱟ ᱱᱮᱛᱟᱨ ᱵᱟᱯᱞᱟ ᱫᱤᱱ ᱫᱚ ᱦᱮᱸ ᱦᱮᱸ ᱛᱳᱲᱡᱳᱲ ᱨᱮ ᱟᱵᱩ ᱥᱮᱫ ᱫᱚ ᱵᱟᱯᱞᱟ ᱫᱚ ᱟᱫᱚ ᱨᱟᱭᱵᱟᱨ ᱠᱚᱭᱤᱡ ᱞᱜᱟᱣ ᱠᱟᱛᱮᱜ ᱜᱮᱛᱚ ᱵᱟᱯᱞᱟ ᱫᱚ ᱦᱩᱭᱩᱜᱼᱟ ᱠᱷᱟᱡ ᱫᱚ ᱦᱮᱸ ᱦᱮᱸᱻ ᱦᱮᱸ ᱦᱮᱸ ᱤᱫᱤᱭᱟᱭ ᱟᱜᱩᱭᱟᱭ ᱠᱟᱛᱷᱟ ᱩᱱᱤᱜᱮ ᱯᱷᱟᱭᱱᱮᱞᱟ ᱛᱤᱥ ᱦᱩᱭᱩᱜᱼᱟ ᱵᱟᱯᱞᱟ ᱦᱮᱸ ᱦᱮᱸᱻᱦᱮᱸᱻ ᱦᱮᱸᱻ ᱩᱱᱠᱩ ᱛᱤᱱᱟᱹᱜ ᱰᱮᱴ ᱨᱮᱠᱚ ᱨᱟᱡᱤᱜ ᱠᱟᱱᱟ ᱱᱟᱠᱩ ᱛᱤᱱᱟᱹ ᱰᱮᱴ ᱨᱮᱠᱚ ᱨᱟᱡᱤᱜ ᱠᱟᱱᱟ ᱩᱱᱤ ᱜᱮᱛᱚᱭ ᱴᱷᱤᱠᱟ ᱦᱮᱸ ᱦᱮᱸᱻ ᱛᱟᱦᱮᱸᱱᱟ ᱚᱱᱟ ᱛᱮᱜᱮᱛᱚ ᱧᱮᱯᱮᱞ ᱠᱚ ᱦᱩᱭᱩᱜᱼᱟ ᱠᱩᱥᱤᱜ ᱠᱟᱱᱟ ᱠᱚ ᱥᱮ ᱵᱟᱝ ᱟᱵᱚ ᱥᱮᱫ ᱫᱚ ᱚᱝᱠᱟ ᱟᱜᱮ ᱧᱟᱯᱟᱢ ᱦᱩᱭᱩᱜᱼᱟ ᱛᱟᱨᱯᱚᱨᱮ ᱪᱮᱫ ᱞᱮᱠᱟ ᱚᱠᱚᱭ ᱠᱩᱥᱤᱜ ᱠᱟᱱᱟᱭᱥᱮ ᱵᱟᱭ ᱠᱩᱥᱤᱜ ᱠᱟᱱᱟ ᱠᱩᱥᱤ ᱞᱮᱱ ᱠᱷᱟᱱ ᱜᱮ ᱵᱟᱯᱞᱟ ᱯᱷᱟᱭᱱᱮᱞᱚᱜᱼᱟ ᱦᱮᱸᱥᱮ ᱦᱮᱸᱻ ᱦᱮᱸ ᱟᱵᱚ ᱥᱮᱫ ᱫᱚ ᱧᱮᱯᱮᱞᱚᱜᱼᱟ ᱠᱚ ᱟᱫᱚ ᱛᱟᱨᱯᱚᱨᱮ ᱦᱟᱸᱰᱤᱭᱟᱠᱚ ᱦᱮᱸ ᱠᱩᱥᱤ ᱞᱮᱱ ᱠᱷᱟᱡ ᱠᱚ ᱠᱩᱥᱤ ᱞᱮᱱ ᱠᱷᱟᱡ ᱠᱚ ᱦᱟᱸᱰᱤᱭᱟᱠᱚ ᱛᱟᱨᱯᱚᱨᱮ ᱦᱟᱸᱰᱤ ᱠᱟᱛᱮᱫ ᱫᱚ ᱟᱫᱚ ᱛᱮᱫ ᱠᱩᱲᱤ ᱥᱮᱫ ᱨᱮᱦᱚᱸ ᱠᱚ ᱦᱟᱺᱰᱤ ᱫᱟᱲᱮᱭᱟᱜᱼᱟ ᱠᱚᱲᱟᱥᱮᱫ ᱫᱚ ᱟᱠᱚ ᱦᱚᱸᱠᱚ ᱦᱟᱺᱰᱤ ᱫᱟᱲᱮᱭᱟᱜᱼᱟ ᱟᱵᱟᱨ ᱱᱚᱝᱠᱟ ᱦᱚᱸ ᱦᱩᱭᱩᱜᱼᱟ ᱡᱮ ᱤᱭᱟᱹ ᱠᱩᱲᱤ ᱠᱚᱲᱟ ᱜᱮᱠᱚ ᱦᱮᱡ ᱮᱱᱟ ᱤᱭᱟᱹ ᱠᱩᱲᱤ ᱥᱮᱫ ᱠᱩᱲᱤ ᱥᱮᱫ ᱱᱚᱝᱠᱟ ᱡᱟᱦᱟᱸ ᱥᱩᱸᱰᱤ ᱫᱚᱠᱟᱱ ᱠᱚ ᱛᱟᱦᱮᱸᱱᱟ ᱥᱮ ᱡᱟᱦᱟᱸ ᱥᱮᱜ ᱫᱟᱨᱮ ᱵᱩᱴᱟᱹ ᱠᱚ ᱛᱟᱦᱮᱸᱱᱟ ᱚᱱᱛᱮᱨᱮ ᱚᱱᱛᱮᱨᱮ ᱚᱱᱠᱟ ᱠᱚ ᱠᱷᱟᱸᱰᱤᱭᱟ ᱦᱮᱸ ᱫᱤᱭᱮ ᱦᱟᱺᱰᱤ ᱠᱚ ᱦᱩᱭ ᱵᱟᱲᱟᱭᱱᱟ ᱛᱚ ᱟᱵᱟᱨ ᱛᱟᱭᱚᱢ ᱛᱮᱫᱚ ᱟᱫᱚ ᱟᱵᱟᱨ ᱡᱟᱦᱟᱸᱭᱟᱜ ᱫᱚ ᱟᱵᱚᱦᱚᱲᱟᱜ ᱫᱚ ᱥᱚᱠᱷ ᱢᱮᱱᱟᱜᱼᱟ ᱛᱚ ᱡᱮ ᱤᱧ ᱫᱚ ᱢᱤᱫᱴᱮᱱ ᱜᱤᱛᱤᱧᱟᱭ ᱠᱩᱲᱤ ᱛᱟᱦᱞᱮ ᱤᱧ ᱫᱚ ᱡᱟᱸᱣᱟᱭ ᱦᱚᱨᱚᱜ ᱤᱧ ᱪᱟᱞᱟᱜᱼᱟ ᱦᱮᱸ ᱟᱨᱠᱤ ᱡᱟᱸᱣᱟᱭ ᱦᱚᱨᱚᱜ ᱦᱚᱸᱠᱚ ᱪᱟᱞᱟᱣ ᱫᱟᱲᱮᱭᱟᱜᱼᱟ ᱚᱱᱠᱟ ᱦᱮᱸ ᱡᱟᱸᱣᱟᱭ ᱦᱚᱨᱚᱜ ᱨᱮ ᱠᱤᱪᱨᱤᱜ ᱠᱚᱠᱚ ᱤᱫᱤᱭᱟ ᱚᱠᱚᱭ ᱫᱚ ᱨᱩᱯᱟᱹ ᱥᱚᱱᱟ ᱦᱚᱸᱠᱚ ᱤᱫᱤᱭᱟ ᱦᱮᱸᱻ ᱚᱱᱠᱟ ᱟᱵᱟᱨ ᱩᱱᱠᱩ ᱠᱚ ᱥᱮᱱ ᱞᱮᱱ ᱠᱷᱟᱡ ᱦᱟᱹᱱᱠᱩ ᱦᱚᱸ ᱟᱵᱟᱨ ᱠᱚ ᱦᱤᱡᱩᱜᱼᱟ ᱵᱟᱹᱦᱩ ᱥᱮᱫ ᱨᱮ ᱵᱟᱹᱦᱩ ᱥᱮᱫ ᱠᱚ ᱦᱤᱡᱩᱜᱼᱟ ᱠᱚᱲᱟ ᱠᱚ ᱦᱤᱡᱩᱜᱼᱟ ᱦᱮᱸ ᱠᱩᱲᱤ ᱥᱮᱫ ᱨᱮ ᱠᱩᱲᱤ ᱥᱮᱫ ᱠᱷᱚᱡ ᱠᱚ ᱥᱮᱱ ᱞᱮᱱ ᱠᱷᱟᱱ ᱟᱵᱟᱨ ᱠᱚᱲᱟ ᱥᱮᱜ ᱦᱚᱸᱠᱚ ᱦᱤᱡᱩᱜᱼᱟ ᱦᱳᱭ ᱦᱮᱸ ᱚᱱᱠᱟ ᱚᱲᱟᱜ ᱫᱩᱣᱟᱹᱨ ᱠᱚ ᱧᱮᱞᱟ ᱢᱟᱱᱮ ᱵᱤᱥᱮᱥ ᱠᱟᱭ ᱛᱮᱫᱚ ᱠᱩᱲᱤ ᱥᱮᱜ ᱨᱮᱱ ᱜᱮᱠᱚ ᱧᱮᱞ ᱞᱟᱦᱟᱭᱟ ᱠᱚᱲᱟᱣᱟᱜ ᱚᱲᱟᱜ ᱫᱩᱣᱟᱹᱨ ᱠᱚ ᱧᱮᱞᱟ ᱵᱟᱝᱥᱮ ᱡᱮ ᱤᱧ ᱨᱮᱱ ᱠᱩᱲᱤ ᱡᱮ ᱪᱮᱫ ᱞᱮᱠᱟᱱ ᱡᱟᱸᱣᱟᱭᱮᱫᱤᱭᱟ ᱪᱮᱫ ᱞᱮᱠᱟᱱ ᱚᱲᱟᱜ ᱨᱮᱧ ᱡᱟᱸᱣᱟᱭᱫᱤᱭᱟ ᱚᱱᱟ ᱧᱮᱧᱮᱞ ᱠᱚ ᱪᱟᱞᱟᱜᱼᱟ ᱵᱟᱝ ᱠᱮᱫᱟ ᱦᱮᱸ ᱟᱫᱚ ᱦᱮᱸ ᱵᱟᱝ ᱠᱩᱲᱤ ᱫᱚ ᱠᱩᱲᱤ ᱫᱚ ᱵᱟᱠᱚ ᱤᱫᱤ ᱠᱚᱣᱟ ᱚᱸᱰᱮ ᱤᱭᱟᱹ ᱫᱚ ᱚᱲᱟᱜ ᱫᱩᱣᱟᱹᱨ ᱴᱷᱮᱡ ᱫᱚ ᱩᱱᱠᱩ ᱜᱚᱜᱚ ᱵᱟᱵᱟ ᱜᱮᱠᱚ ᱪᱟᱞᱟᱜᱼᱟ ᱜᱚᱜᱚ ᱵᱟᱵᱟ ᱠᱚ ᱪᱟᱞᱟᱜᱼᱟ ᱟᱛᱩᱨᱮᱱ ᱦᱚᱲ ᱠᱚᱠᱚ ᱪᱟᱞᱟᱜᱼᱟ ᱛᱚᱵᱮ ᱛᱚ ᱯᱟᱸᱪ ᱡᱚᱱᱟ ᱦᱚᱲ ᱢᱤᱞᱮ ᱠᱚ ᱧᱮᱞᱟ ᱡᱮ ᱦᱮᱸ ᱡᱟᱸᱣᱟᱭ ᱠᱚᱲᱟ ᱛᱟᱠᱚᱣᱟᱜ ᱠᱤᱪᱷᱩ ᱦᱮᱱᱟᱜᱼᱟ ᱢᱚᱸᱡᱽ ᱜᱮᱭᱟ ᱚᱲᱟᱜ ᱫᱩᱣᱟᱹᱨ ᱱᱚᱝᱠᱟ ᱦᱮᱸ ᱵᱟᱝ ᱟᱨ ᱚᱱᱟ ᱠᱚ ᱠᱩᱥᱤᱵᱟᱲᱟ ᱦᱩᱭ ᱞᱮᱱ ᱠᱷᱟᱡ ᱛᱟᱦᱞᱮ ᱟᱵᱟᱨ ᱠᱚᱲᱟ ᱥᱮᱜ ᱨᱮᱱ ᱠᱚ ᱦᱤᱡᱩᱜᱼᱟ ᱠᱚᱲᱟ ᱥᱮᱜ ᱨᱮᱱ ᱦᱚᱸ ᱚᱝᱠᱟᱜᱮ ᱠᱩᱥᱤ ᱵᱟᱲᱟ ᱞᱮᱱ ᱠᱷᱟᱡ ᱟᱫᱚ ᱵᱟᱯᱞᱟ ᱯᱷᱟᱭᱱᱮᱞᱚᱜᱼᱟ ᱦᱮᱸ ᱦᱮᱸ ᱦᱮᱸ ᱦᱮᱸ ᱟᱫᱚ ᱦᱮᱸ ᱚᱱᱠᱟᱚᱱᱠᱟ ᱠᱚᱲᱟ ᱡᱮᱢᱚᱱ ᱠᱚ ᱫᱟᱲᱮᱭᱟᱜᱼᱟ ᱱᱚᱝᱠᱟ ᱟᱫᱚ ᱡᱮᱫᱤᱱ ᱵᱟᱠᱚ ᱞᱟᱹᱭᱟ ᱜᱤᱨᱟᱹ ᱠᱚ ᱛᱚᱞᱟ ᱟᱨᱦᱚᱸ ᱜᱤᱨᱟᱹ ᱠᱚ ᱞᱟᱹᱭᱟ ᱵᱟᱯᱞᱟ ᱠᱤᱪᱷᱩᱫᱤᱱ ᱞᱟᱦᱟᱨᱮ ᱦᱮᱸ ᱠᱤᱪᱷᱩ ᱫᱤᱱ ᱞᱟᱦᱟᱨᱮ ᱜᱤᱨᱟᱹ ᱠᱚ ᱛᱚᱞᱟ ᱛᱚ ᱚᱱᱟ ᱛᱚᱞ ᱫᱚ ᱦᱩᱭᱩᱜ ᱠᱟᱱᱟ ᱠᱚᱲᱟ ᱥᱮᱜ ᱠᱷᱚᱡ ᱠᱚ ᱯᱟᱴᱷᱟᱣᱟ ᱦᱮᱸ ᱠᱚᱲᱟ ᱠᱚᱲᱟ ᱥᱮᱫ ᱠᱷᱚᱡ ᱜᱤᱨᱟᱹ ᱠᱚ ᱠᱩᱞᱟ ᱠᱩᱲᱤ ᱴᱷᱮᱡ ᱠᱩᱲᱤ ᱴᱷᱮᱡ ᱠᱚ ᱚᱱᱟ ᱜᱤᱨᱟᱹ ᱠᱚ ᱥᱮᱴᱮᱨᱟ ᱫᱤᱭᱮ ᱠᱩᱲᱤ ᱥᱮᱫ ᱨᱮᱱ ᱠᱚ ᱵᱟᱪᱷᱟᱣᱟ ᱡᱮ ᱪᱮᱫ ᱠᱚᱵᱚ ᱦᱟᱛᱟᱣᱟ ᱛᱚ ᱠᱚᱲᱟ ᱥᱮᱫ ᱠᱷᱚᱱ ᱫᱚ ᱪᱮᱜ ᱜᱤᱨᱟᱹ ᱫᱚᱠᱚ ᱤᱭᱟᱹᱭᱟ ᱚᱠᱚᱭ ᱰᱷᱚᱞ ᱵᱮᱱᱟᱣᱟ ᱚᱠᱚᱭ ᱫᱚ ᱢᱟᱹᱲ ᱠᱚᱠᱚ ᱵᱮᱱᱟᱣᱟ ᱫᱟᱹᱲᱣᱟᱹᱠᱚ ᱜᱟᱰᱤ ᱠᱚ ᱥᱟᱫᱚᱢ ᱠᱚ ᱦᱮᱸ ᱫᱷᱟᱢᱥᱟ ᱠᱚ ᱚᱱᱮ ᱚᱱᱠᱟ ᱦᱮᱸ ᱟᱫᱚ ᱜᱤᱨᱟᱹᱨᱮ ᱦᱮᱸ ᱜᱤᱨᱟᱹᱨᱮ ᱚᱝᱠᱟ ᱠᱚ ᱠᱩᱞᱟ ᱟᱫᱚ ᱟᱫᱚ ᱛᱟᱭᱚᱢ ᱛᱮ ᱟᱫᱚ ᱠᱩᱲᱤ ᱥᱮᱫ ᱨᱮᱱ ᱠᱚ ᱵᱟᱪᱷᱟᱣᱟ ᱚᱠᱟ ᱵᱟᱥ ᱮᱢ ᱦᱟᱛᱟᱣᱟ ᱵᱟᱥᱮᱢ ᱦᱟᱛᱟᱣᱟ ᱥᱮ ᱰᱷᱚᱞᱮᱢ ᱦᱟᱛᱟᱣᱟ ᱥᱮ ᱥᱟᱫᱚᱢ ᱚᱱᱮ ᱥᱟᱫᱚᱢ ᱵᱟᱠᱚ ᱮᱱᱮᱡ ᱠᱚᱣᱟ ᱚᱱᱮ ᱫᱷᱟᱢᱥᱟ ᱚᱱᱟᱧ ᱦᱟᱛᱟᱣᱟ ᱡᱟᱦᱟᱸ ᱴᱟᱜ ᱜᱮᱢ ᱦᱟᱛᱟᱣ ᱠᱤᱱᱛᱩ ᱡᱟᱦᱟᱸᱴᱟᱜ ᱜᱮᱢ ᱪᱚᱭᱮᱥᱟ ᱠᱤᱱᱛᱩ ᱩᱱᱠᱩ ᱚᱱᱟ ᱮᱢ ᱦᱩᱭᱩᱜ ᱛᱟᱠᱚᱣᱟ ᱚᱱᱟ ᱠᱚ ᱟᱜᱩᱭᱟ ᱵᱚᱞᱮ ᱵᱟᱯᱞᱟ ᱨᱮ ᱵᱟᱲᱟᱭᱟ

ᱚᱱᱠᱟ ᱠᱚ ᱵᱮᱱᱟᱣᱟ ᱟᱫᱚ ᱠᱩᱲᱤ ᱠᱚ ᱠᱩᱲᱤ ᱠᱚᱠᱚ ᱚᱱᱮ ᱠᱩᱲᱤ ᱚᱲᱟᱜ ᱛᱮᱠᱚ ᱟᱜᱩᱭᱟ ᱟᱫᱚ ᱩᱱᱠᱩ ᱜᱚᱜᱚ ᱠᱚᱠᱚ ᱵᱟᱪᱷᱟᱣᱟ ᱠᱩᱲᱤ ᱨᱮᱱ ᱜᱚᱜᱚ ᱵᱟᱵᱟ ᱠᱚᱠᱚ ᱵᱟᱪᱷᱟᱣᱟ ᱡᱮ ᱪᱮᱫ ᱵᱚ ᱦᱟᱛᱟᱣᱟ ᱵᱩᱡᱷᱟᱹᱣ ᱫᱟᱲᱮᱭᱟᱫᱟᱢ ᱚᱱᱮ ᱚᱝᱠᱟ ᱟᱫᱚ ᱟᱰᱤ ᱩᱫᱩᱜ ᱠᱮᱫ ᱠᱚᱣᱟ ᱦᱮᱸ ᱟᱰᱤ ᱵᱷᱟᱜᱮ ᱟᱫᱚ ᱚᱱᱟ ᱠᱚ ᱵᱟᱪᱷᱟᱣᱟ ᱫᱤᱭᱮ ᱚᱱᱟ ᱟᱵᱟᱨ ᱩᱱᱤ ᱨᱟᱭᱵᱟᱨ ᱦᱟᱲᱟᱢ ᱟᱵᱟᱨᱮ ᱤᱫᱤ ᱨᱩᱣᱟᱹᱲᱟ ᱡᱮ ᱱᱚᱣᱟ ᱠᱚᱫᱚ ᱠᱚ ᱠᱩᱥᱤᱣᱟᱫᱟ ᱡᱟᱦᱟᱸᱭ ᱠᱩᱥᱤᱭᱟᱜ ᱫᱷᱚᱢᱥᱟ ᱵᱮᱧᱡᱚᱱᱮ ᱠᱩᱥᱤᱭᱟᱜ ᱠᱷᱟᱡ ᱚᱱᱟᱭ ᱤᱫᱤᱭᱟ ᱰᱷᱚᱞ ᱢᱟᱛᱚ ᱞᱟᱜᱟᱜ ᱜᱮ ᱰᱷᱚᱞ ᱦᱚᱸᱭ ᱤᱫᱤᱭᱟ ᱦᱮ ᱚᱱᱮ ᱚᱱᱠᱟ ᱡᱟᱦᱟᱸᱴᱟᱜ ᱜᱮ ᱠᱩᱥᱤᱭᱟᱜ ᱵᱚᱞᱮ ᱚᱱᱟᱜᱮ ᱤᱫᱤᱭᱟ ᱠᱤᱱᱛᱩ ᱵᱟᱯᱞᱟᱨᱮ ᱚᱱᱟᱜᱮ ᱠᱚ ᱟᱜᱩᱭᱟ ᱱᱚᱝᱠᱟ ᱦᱳᱭ ᱥᱮ ᱡᱟ ᱟᱵᱚ ᱥᱮᱫ ᱫᱚ ᱚᱱᱠᱟ ᱟᱫᱚ ᱢᱤᱫ ᱫᱤᱱ ᱫᱚᱠᱚ ᱥᱩᱱᱩᱢ ᱥᱟᱥᱟᱝᱚᱜᱼᱟ ᱢᱟᱰᱣᱟᱭᱟᱠᱚ ᱦᱮᱸ ᱟᱨ ᱯᱚᱨᱮᱨ ᱫᱤᱱ ᱫᱚ ᱠᱚᱲᱟ ᱫᱚ ᱵᱟᱹᱨᱭᱟᱹᱛᱚᱜ ᱠᱚ ᱪᱟᱞᱟᱜᱼᱟ ᱛᱟᱨ ᱯᱚᱨᱮᱱᱟᱜ ᱚᱸᱰᱮ ᱥᱮᱱ ᱠᱟᱛᱮᱫ ᱚᱸᱰᱮ ᱵᱟᱯᱞᱟᱦᱩᱭᱩᱜᱼᱟ ᱵᱟᱹᱦᱩ ᱵᱟᱹᱦᱩ ᱠᱚ ᱥᱤᱸᱫᱩᱨᱟᱭᱟ ᱦᱮᱸ ᱛᱟᱨᱯᱚᱨᱮ ᱯᱚᱨᱮᱨ ᱫᱤᱱ ᱫᱚ ᱟᱵᱟᱨ ᱥᱤᱭᱟᱹ ᱦᱩᱭᱩᱜᱼᱟ ᱜᱟᱰᱤ ᱪᱩᱢᱟᱹᱲᱟ ᱚᱸᱰᱮ ᱦᱩᱭᱩᱜᱼᱟ ᱠᱩᱲᱤ ᱥᱮᱜ ᱨᱮ ᱠᱩᱲᱤ ᱥᱮᱜ ᱨᱮ ᱜᱟᱰᱤ ᱪᱩᱢᱟᱹᱲᱟ ᱦᱩᱭᱩᱜᱼᱟ ᱵᱷᱚᱡᱽ ᱴᱚᱡᱽ ᱠᱚ ᱦᱩᱭᱩᱜᱼᱟ ᱡᱚᱢ ᱠᱮᱜ ᱜᱮᱠᱚ ᱟᱫᱚ ᱧᱤᱫᱟᱹ ᱵᱮᱞᱟ ᱫᱚ ᱵᱤᱫᱟᱹᱭᱮᱱ ᱜᱮᱠᱚ ᱦᱮᱸ ᱵᱤᱫᱟᱹᱭᱮᱱ ᱜᱮᱠᱚ ᱟᱵᱟᱨ ᱠᱩᱲᱤ ᱥᱮᱫ ᱠᱚ ᱦᱤᱡᱩᱜᱼᱟ ᱚᱝᱠᱟᱜᱮ ᱧᱤᱫᱟᱹ ᱠᱚ ᱦᱮᱡ ᱮᱱᱠᱷᱟᱱ ᱫᱚ ᱯᱚᱨᱮᱨ ᱫᱤᱱ ᱵᱷᱚᱡᱽ ᱜᱟᱰᱤ ᱪᱩᱢᱟᱹᱲᱟ ᱟᱵᱚ ᱥᱮᱫ ᱫᱚ ᱢᱚᱴᱟ ᱢᱩᱴᱤ ᱛᱤᱱᱟᱹᱜ ᱫᱤᱱ ᱨᱮᱭᱟᱜ ᱵᱟᱯᱞᱟ ᱦᱩᱭᱩᱜᱼᱟ ᱯᱩᱱ ᱢᱚᱬᱮ ᱫᱤᱱ ᱜᱟᱱ ᱟᱫᱚ ᱟᱰᱤ ᱫᱤᱱᱟᱜ ᱤᱭᱟᱹ ᱛᱮᱫᱚ ᱯᱩᱱ ᱢᱚᱬᱮ ᱫᱤᱱ ᱜᱟᱱ ᱚᱱᱠᱟ ᱠᱚ ᱵᱟᱯᱞᱟᱜᱼᱟ ᱠᱤᱱᱛᱩ ᱱᱮᱛᱟᱨ ᱫᱚ ᱮᱠᱫᱚᱢ ᱚᱱᱮ ᱥᱚᱴ ᱠᱟᱴᱮ ᱠᱚ ᱵᱟᱯᱞᱟᱜ ᱠᱟᱱᱟ ᱵᱟᱝ ᱦᱮᱸ ᱱᱮᱛᱟᱨ ᱫᱚ ᱦᱮᱸ ᱦᱮᱸ ᱦᱮᱸ ᱯᱟᱞᱴᱟᱣ ᱦᱤᱡᱩᱜ ᱠᱟᱱ ᱜᱮᱭᱟ ᱵᱟᱝ ᱦᱮᱸ ᱱᱮᱛᱟᱨ ᱫᱚ ᱥᱚᱴ ᱠᱟᱴᱮ ᱠᱚ ᱵᱟᱯᱞᱟᱜ ᱠᱟᱱᱟ ᱵᱟᱨ ᱫᱤᱱ ᱨᱮᱜᱮ ᱠᱚ ᱵᱟᱯᱞᱟ ᱥᱟᱹᱛᱟᱹᱜ ᱠᱟᱱᱟ ᱦᱮᱸ ᱥᱮ ᱟᱨ ᱡᱟᱦᱟᱸ ᱦᱮᱸ ᱦᱮᱸ ᱦᱮᱸ ᱟᱫᱚ ᱚᱱᱠᱟ ᱜᱮᱞᱟᱝ ᱜᱟᱞᱢᱟᱨᱟᱜᱼᱟ ᱦᱮᱸ ᱴᱷᱤᱠ ᱜᱮᱭᱟ ᱵᱮᱥ ᱦᱮᱸᱻ ᱦᱮᱸ ᱟᱞᱚ ᱦᱮᱸ ᱴᱷᱤᱠ ᱜᱮᱭᱟ ᱦᱮᱸ